ᱥᱮᱫᱟᱭ ᱨᱟᱡᱟ ᱠᱚ ᱛᱟᱦᱮᱸ ᱠᱟᱱᱟ ᱟᱨ ᱚᱱᱟᱨᱮ ᱢᱤᱫᱴᱟᱱ ᱧᱩᱛᱩᱢᱟᱱ ᱨᱟᱡᱟ ᱦᱚᱭ ᱛᱟᱦᱮᱸ ᱠᱟᱱᱟ ᱟᱠᱵᱚᱨ ᱵᱟᱵᱚᱨ ᱟᱨ ᱱᱩᱠᱩ ᱥᱟᱦᱟᱡᱟᱦᱟᱱ ᱦᱚᱸᱭ ᱛᱟᱦᱮᱸ ᱠᱟᱱᱟ ᱛᱳ ᱨᱟᱡᱟ ᱫᱚ ᱱᱚᱝᱠᱟ ᱠᱚ ᱛᱟᱦᱮᱸ ᱠᱟᱱᱟ ᱟᱠᱚᱣᱟᱜ ᱢᱤᱫᱴᱟᱱ ᱨᱟᱡᱽᱟᱹᱨᱤ ᱛᱟᱦᱮᱸ ᱠᱟᱱ ᱛᱟᱠᱚᱣᱟ ᱟᱠᱚᱣᱟᱜ ᱚᱠᱟ ᱢᱤᱫᱴᱮᱱ ᱞᱟᱹᱴᱩ ᱢᱚᱦᱚᱞ ᱛᱟᱦᱮᱱ ᱛᱟᱠᱚᱣᱟ ᱩᱱᱠᱩ ᱨᱟᱡᱟᱨᱮᱱ ᱫᱚ ᱥᱤᱯᱟᱹᱦᱤ ᱠᱚᱠᱚ ᱛᱟᱦᱮᱱᱟ ᱟᱨ ᱨᱟᱡᱟᱣᱟᱜ ᱦᱩᱠᱩᱢ ᱛᱮᱜᱮ ᱡᱚᱛᱚ ᱠᱚ ᱢᱟᱱᱟᱣ ᱵᱟᱛᱟᱣᱮᱫ ᱠᱟᱱ ᱛᱟᱦᱮᱱᱟ ᱟᱨ ᱨᱟᱡᱽ ᱜᱮ ᱯᱩᱨᱟᱹ ᱩᱱᱠᱩ ᱨᱟᱡᱟ ᱜᱮ ᱟᱠᱚᱣᱟᱜ ᱛᱤᱱᱟᱹᱜ ᱪᱷᱮᱛᱨᱚ ᱛᱟᱦᱮᱸ ᱠᱟᱱ ᱛᱟᱠᱚᱣᱟ ᱚᱱᱟ ᱪᱷᱮᱛᱨᱚ ᱨᱮᱠᱚ ᱥᱟᱥᱚᱱᱮᱫ ᱠᱟᱱ ᱛᱟᱦᱮᱸᱠᱟᱱᱟ ᱟᱨ ᱨᱟᱡᱟ ᱨᱟᱡᱟ ᱦᱚᱸ ᱥᱚᱢᱚᱭ ᱨᱮᱠᱚ ᱛᱟᱯᱟᱢ ᱠᱟᱱ ᱛᱟᱦᱮᱱᱟ ᱟᱨ ᱱᱩᱭ ᱥᱟᱦᱟᱡᱟᱦᱟᱱ ᱡᱟᱦᱟᱸᱭ ᱨᱟᱡᱟᱭ ᱛᱟᱦᱮᱸ ᱠᱟᱱᱟ ᱱᱩᱭ ᱫᱚ ᱟᱡᱨᱮᱱ ᱟᱭᱳ ᱦᱚᱲ ᱞᱟᱹᱜᱤᱫ ᱢᱚᱢᱚᱛᱟᱡᱽ ᱵᱮᱜᱚᱢ ᱞᱟᱹᱜᱤᱫ ᱦᱚᱸ ᱢᱤᱫᱴᱟᱱ ᱛᱟᱡᱽᱢᱚᱦᱚᱞᱮ ᱵᱮᱱᱟᱣ ᱞᱮᱫᱟ